ᱦᱮᱞᱳ

ᱦᱮᱞᱳ ᱦᱮᱞᱳ ᱦᱮᱸ ᱱᱚᱣᱟ ᱫᱚ ᱥᱟᱭᱠᱮᱞ ᱫᱚᱠᱟᱱ ᱠᱟᱱ ᱜᱮᱭᱟ ᱟᱢ ᱫᱚ ᱚᱠᱚᱭ ᱨᱚᱲ ᱮᱫᱟᱢ ᱚᱻ ᱦᱮᱸ ᱢᱟ ᱨᱚᱲ ᱢᱮ ᱦᱮᱸ ᱧᱟᱢᱚᱜ ᱜᱮᱭᱟ ᱧᱟᱢᱚᱜ ᱜᱮᱭᱟ ᱧᱟᱢᱚᱜ ᱜᱮᱭᱟ ᱦᱮᱸ ᱦᱮᱸ ᱡᱚᱛᱚ ᱨᱚᱠᱚᱢᱟᱜ ᱥᱟᱭᱠᱮᱞ ᱜᱮ ᱢᱮᱱᱟᱜᱼᱟ ᱡᱚᱛᱚ ᱨᱚᱠᱚᱢ ᱚᱠᱟᱴᱟᱜ ᱠᱩᱥᱤ ᱚᱱᱟ ᱴᱟᱜ ᱜᱮ ᱮᱢᱚᱜᱼᱟ ᱫᱟᱢ ᱫᱚ ᱟᱭᱢᱟ ᱨᱚᱠᱚᱢ ᱜᱮ ᱢᱮᱱᱟᱜᱼᱟ ᱥᱟᱭᱠᱮᱞ ᱫᱚᱥ ᱦᱟᱡᱟᱨ ᱦᱚᱸ ᱢᱮᱱᱟᱜᱼᱟ ᱵᱟᱨᱳ ᱦᱟᱡᱟᱨ ᱦᱚᱸ ᱢᱮᱱᱟᱜᱼᱟ ᱟᱫᱚ ᱫᱚᱠᱟᱱ ᱨᱮ ᱦᱮᱡ ᱠᱟᱛᱮᱫ ᱧᱮᱞ ᱦᱩᱭᱩᱜᱼᱟ ᱟᱨᱠᱤ ᱚᱠᱟ ᱠᱚ ᱥᱟᱭᱠᱮᱞ ᱠᱩᱥᱤᱭᱟᱜᱼᱟ ᱚᱠᱟᱠᱚ ᱥᱟᱭᱠᱮᱞ ᱪᱮᱫ ᱞᱮᱠᱟ ᱫᱟᱢ ᱚᱱᱟ ᱠᱚ ᱧᱮᱞᱚᱜᱼᱟ ᱚᱻ ᱦᱮᱸ ᱢᱟ ᱦᱤᱡᱩᱜ ᱢᱮ ᱚᱠᱟ ᱠᱚ ᱚᱠᱛᱚᱢ ᱦᱤᱡᱩᱜ ᱠᱟᱱᱟ ᱦᱤᱡᱩᱜ ᱢᱮ ᱢᱟ ᱦᱮᱸ ᱢᱟ ᱦᱤᱡᱩᱜ ᱢᱮ ᱱᱚᱣᱟ ᱫᱚᱠᱟᱱ ᱨᱮᱜᱮ ᱡᱚᱛᱚ ᱧᱟᱢᱚᱜᱼᱟ ᱡᱚᱛᱚ ᱠᱷᱚᱡ ᱧᱟᱢᱚᱜᱼᱟ ᱡᱚᱛᱚ ᱞᱮᱠᱟᱱᱟᱜ ᱧᱮᱞᱚᱜᱼᱟ ᱦᱮᱸ ᱢᱟ ᱢᱟ ᱦᱤᱡᱩᱜ ᱢᱮ ᱚ